ᱪᱟᱥ ᱫᱚ ᱡᱚᱛᱚ ᱪᱟᱥ ᱫᱚ ᱟᱹᱰᱤᱜᱮ ᱞᱟᱹᱠᱛᱤ ᱠᱟᱱᱟ ᱟᱵᱚ ᱢᱟᱱᱣᱟ ᱡᱤᱣᱤ ᱵᱟᱧᱪᱟᱣ ᱛᱟᱸᱦᱮᱱ ᱞᱟᱹᱜᱤᱫᱛᱮ ᱡᱮ ᱪᱟᱥ ᱠᱟᱛᱮᱜ ᱡᱚᱢ ᱦᱩᱭᱩᱜᱼᱟ ᱚᱱᱟ ᱠᱷᱟᱹᱛᱤᱨ ᱛᱮ ᱪᱟᱥ ᱫᱚ ᱟᱵᱚ ᱫᱚ ᱡᱚᱛᱚ ᱨᱚᱠᱚᱢᱟᱜ ᱠᱟᱹᱢᱤ ᱜᱮ ᱠᱚᱨᱟᱣ ᱦᱩᱭᱩᱜ ᱛᱟᱵᱳᱱᱟ ᱮᱵᱚᱝ ᱪᱟᱥ ᱦᱚᱸ ᱠᱚᱨᱟᱣ ᱦᱩᱭᱩᱜ ᱛᱟᱵᱳᱱᱟ ᱟᱵᱚ ᱡᱚᱫᱤ ᱵᱟᱵᱚᱱ ᱪᱟᱥᱟ ᱟᱵᱚ ᱫᱚᱵᱚᱱ ᱡᱚᱢᱟ ᱪᱮᱫ ᱮᱵᱚᱝ ᱟᱵᱚᱨᱮᱱ ᱱᱟᱦᱟᱜ ᱫᱤᱱ ᱨᱮᱱ ᱦᱚᱲ ᱦᱚᱸ ᱪᱤᱠᱟᱹ ᱠᱚ ᱡᱚᱢᱟ ᱟᱵᱟᱨ ᱯᱟᱞᱮᱱ ᱦᱤᱡᱩᱜ ᱠᱟᱱ ᱫᱤᱱ ᱨᱮᱱ ᱦᱚᱲᱦᱚᱸ ᱪᱤᱠᱟᱹ ᱠᱚ ᱡᱚᱢᱟ ᱚᱱᱟ ᱠᱷᱟᱹᱛᱤᱨᱛᱮ ᱟᱵᱚ ᱫᱚ ᱡᱟᱸᱦᱟᱛᱤᱱᱟᱹᱜ ᱡᱟᱸᱦᱟᱨᱮᱜᱮ ᱡᱟᱸᱦᱟᱛᱤᱱᱟᱹᱜ ᱡᱟᱸᱦᱟ ᱛᱤᱱᱟᱹᱜ ᱤᱭᱟᱹ ᱨᱮᱜᱮᱢ ᱛᱟᱸᱦᱮᱱᱟ ᱮᱜ ᱮᱜ ᱢᱟᱱᱮ ᱵᱮᱥᱛᱚ ᱨᱮᱜᱮᱢ ᱛᱟᱸᱦᱮᱱᱟ ᱛᱟᱨᱢᱚᱫᱽᱫᱷᱮ ᱨᱮ ᱟᱢ ᱫᱚ ᱠᱤᱱᱛᱩ ᱟᱢᱟᱜ ᱤᱥᱤᱱ ᱡᱚᱢ ᱞᱟᱹᱜᱤᱫᱛᱮ ᱵᱟ ᱟᱢᱟᱜ ᱦᱮᱸ ᱛᱟᱸᱦᱮᱱ ᱞᱟᱹᱜᱤᱫᱛᱮ ᱵᱟ ᱟᱢ ᱵᱟᱧᱪᱟᱣ ᱫᱚᱦᱚ ᱞᱟᱹᱜᱤᱫᱛᱮ ᱟᱢ ᱫᱚ ᱠᱤᱱᱛᱩ ᱪᱟᱥ ᱤᱫᱤ ᱦᱩᱭᱩᱜ ᱛᱟᱢ ᱜᱮᱭᱟ ᱮᱵᱟᱨ ᱚᱱᱮᱠ ᱦᱚᱲ ᱡᱟᱸᱦᱟ ᱥᱟᱦᱟᱨ ᱠᱚᱨᱮᱜ ᱠᱚ ᱛᱟᱸᱦᱮᱱᱟ ᱩᱱᱠᱩ ᱫᱚ ᱠᱤᱱᱛᱩ ᱪᱤᱠᱟᱹ ᱠᱚ ᱪᱟᱥᱟ ᱩᱱᱠᱩ ᱪᱟᱥ ᱡᱚᱢ ᱨᱮᱱᱟᱜ ᱫᱚ ᱥᱮᱨᱚᱠᱚᱢ ᱵᱟᱝ ᱛᱟᱸᱦᱮᱱ ᱛᱟᱠᱚᱣᱟ ᱡᱮᱦᱮᱛᱩ ᱩᱱᱠᱩ ᱫᱚ ᱚᱯᱷᱤᱥ ᱟᱫᱟᱞᱚᱛ ᱠᱟᱛᱮᱜ ᱯᱚᱭᱥᱟ ᱠᱚ ᱨᱳᱡᱜᱟᱨᱟ ᱮᱵᱚᱝ ᱟᱵᱚ ᱫᱚ ᱦᱚᱲ ᱥᱟᱫᱷᱟᱨᱚᱱ ᱦᱚᱲ ᱟᱵᱚ ᱫᱚ ᱪᱟᱥ ᱞᱟᱹᱜᱤᱫᱛᱮ ᱟᱵᱚ ᱫᱚ ᱛᱟᱸᱦᱮᱱ ᱦᱩᱭᱩᱜᱼᱟ ᱮᱵᱚᱝ ᱪᱟᱥ ᱫᱚ ᱟᱵᱚ ᱫᱚ ᱪᱟᱥ ᱠᱟᱛᱮᱜ ᱪᱟᱥ ᱨᱮᱱᱟᱜ ᱫᱚ ᱞᱟᱹᱠᱛᱤ ᱫᱚ ᱢᱮᱱᱟᱜ ᱛᱟᱵᱳᱱᱟ ᱡᱮᱦᱮᱛᱩ ᱱᱤᱭᱟᱹ ᱫᱚ ᱪᱟᱥ ᱠᱟᱛᱮᱜ ᱮᱢ ᱡᱚᱢᱟ ᱮᱵᱚᱝ ᱟᱢ ᱚᱱᱟ ᱪᱟᱥ ᱨᱮᱱᱟᱜ ᱟᱠᱷᱨᱤᱧ ᱠᱮᱫᱟ ᱚᱱᱟ ᱪᱟᱥ ᱡᱟᱸᱦᱟᱢ ᱪᱟᱥ ᱠᱮᱫᱟ ᱟᱢᱟᱜ ᱱᱤᱡᱮ ᱞᱟᱹᱜᱤᱫ ᱮᱢ ᱫᱚᱦᱚ ᱠᱮᱫᱟ ᱟᱨ ᱵᱟᱹᱲᱛᱤ ᱛᱮᱱᱟᱜ ᱡᱟᱸᱦᱟ ᱪᱟᱥ ᱛᱟᱸᱦᱮᱱᱟ ᱚᱱᱟ ᱠᱚᱫᱚ ᱟᱠᱷᱨᱤᱧ ᱠᱟᱛᱮᱜ ᱟᱢ ᱯᱚᱭᱥᱟᱢ ᱨᱳᱡᱜᱟᱨ ᱫᱥᱟᱲᱮᱭᱟᱜᱼᱟ ᱚᱱᱠᱟ ᱠᱟᱛᱮᱜ ᱟᱵᱚ ᱪᱟᱥ ᱨᱮᱱᱟᱜ ᱦᱚᱸ ᱞᱟᱹᱠᱛᱤ ᱠᱟᱱᱟ ᱮᱵᱟᱨ ᱟᱵᱚ ᱡᱟᱸᱦᱟ ᱚᱲᱟᱜ ᱠᱚᱨᱮ ᱵᱚᱱ ᱛᱟᱸᱦᱮᱱᱟ ᱚᱱᱟ ᱚᱲᱟᱜ ᱠᱚᱨᱮᱦᱚᱸ ᱠᱤᱪᱷᱩᱴᱟ ᱡᱚᱢᱟᱱ ᱥᱚᱵᱡᱤ ᱠᱚᱨᱮᱦᱚᱸ ᱡᱩᱫᱤᱢ ᱪᱟᱥᱼᱟ ᱛᱟᱦᱞᱮ ᱟᱢ ᱠᱤᱨᱤᱧ ᱠᱟᱛᱮᱜ ᱡᱚᱢ ᱥᱚᱵᱡᱤ ᱵᱟᱝ ᱦᱩᱭᱩᱜ ᱛᱟᱢᱟ